ᱦᱮᱞᱳ ᱱᱚᱣᱟ ᱫᱚ ᱜᱩᱦᱤᱫᱟ ᱟᱹᱛᱩ ᱠᱟᱱᱟ

ᱚ ᱦᱚᱸ ᱟᱪᱪᱷᱟ ᱦᱳᱭ ᱛᱚᱵᱮ ᱤᱱᱟᱹ ᱠᱷᱟᱱ ᱛᱚᱵᱮ ᱢᱮᱱᱟᱜ ᱠᱤᱱ ᱜᱮᱭᱟ ᱵᱟᱨᱭᱟ ᱛᱚᱵᱮ ᱪᱟᱞᱟᱜᱼᱟᱹᱠᱤᱱ ᱛᱚᱵᱮ ᱩᱱᱠᱤᱱ ᱥᱟᱢᱤᱞᱚᱜᱼᱟ ᱠᱤᱱ ᱦᱳᱭ ᱛᱚᱵᱮ ᱞᱮ ᱞᱟᱹᱭᱟᱠᱤᱱᱟ ᱱᱟᱦᱟᱸᱜ ᱦᱳᱭ ᱮᱱᱠᱷᱟᱱ ᱫᱚ ᱦᱳᱭ ᱟᱫᱚ ᱦᱳᱭ ᱚ ᱦᱚᱸ ᱦᱳᱭᱛᱳ ᱚ ᱦᱚᱸ ᱦᱳᱭᱛᱳ ᱮᱱᱠᱷᱟᱱ ᱫᱚ ᱱᱟᱦᱟᱜ ᱟᱯᱮ ᱯᱮ ᱦᱤᱡᱩᱜᱼᱟ ᱤᱫᱤ ᱥᱮ ᱟᱞᱮ ᱜᱮ ᱱᱟᱦᱟᱜ ᱩᱱᱤ ᱞᱟᱹᱭ ᱠᱟᱛᱮᱫ ᱟᱹᱠᱤᱱ ᱛᱮᱜᱮᱠᱤᱱ ᱪᱟᱞᱟᱜᱼᱟ ᱟᱪᱪᱷᱟ ᱦᱳᱭᱛᱳ ᱦᱮᱸ ᱦᱳᱭᱛᱳ ᱦᱳᱭ ᱦᱮᱹᱞ ᱦᱳᱭ ᱦᱳᱭ ᱦᱳᱭ ᱦᱳᱭ ᱦᱮᱡ ᱞᱮᱱᱠᱷᱟᱱ ᱜᱮ ᱦᱟᱸᱜ ᱱᱟᱣᱟ ᱱᱟᱢᱵᱟᱨ ᱨᱮᱜᱮ ᱯᱷᱳᱱ ᱯᱮ ᱟᱨ ᱞᱟᱹᱭᱟᱯᱮᱭᱟᱹᱧ ᱦᱟᱸᱜ ᱢᱮᱱᱛᱮ ᱚᱠᱟ ᱨᱮᱛᱟ ᱠᱚ ᱚᱲᱟᱜ ᱚᱠᱟ ᱥᱮᱫ ᱨᱮ ᱱᱟᱦᱟᱜ ᱛᱟᱠᱚ ᱟᱨ ᱦᱳᱭ ᱦᱟᱸᱜ ᱤᱧ ᱞᱟᱹᱭᱟᱯᱮᱭᱟᱹᱧ ᱚᱠᱚᱭ ᱜᱤᱫᱽᱨᱟᱹ ᱠᱟᱱᱟ ᱠᱤᱱ ᱦᱳᱭ ᱴᱷᱤᱠᱜᱮᱭᱟ ᱛᱚᱵᱮ ᱢᱤᱫ ᱫᱤᱱ ᱦᱤᱡᱩᱜ ᱯᱮ ᱟᱨ ᱯᱷᱳᱱ ᱯᱮ ᱱᱟᱦᱟᱜ ᱦᱳᱭ ᱦᱚᱸ ᱴᱷᱤᱠᱜᱮᱭᱟ ᱛᱚᱵᱮ